ᱴᱷᱟᱶ ᱢᱤᱫᱴᱟᱝ ᱢᱮᱱᱟᱜᱼᱟ ᱡᱟᱦᱟᱸ ᱡᱮ ᱞᱩᱜᱩᱼᱵᱩᱨᱩ ᱚᱱᱟ ᱞᱩᱜᱩᱼᱵᱩᱨᱩ ᱨᱮ ᱫᱤᱥᱚᱢ ᱡᱟᱠ ᱦᱚᱲ ᱠᱚ ᱡᱟᱨᱣᱟᱜᱼᱟ ᱚᱱᱟ ᱡᱟᱭᱜᱟ ᱨᱮ ᱟᱹᱰᱤ ᱨᱚᱠᱚᱢ ᱡᱤᱱᱤᱥ ᱠᱚ ᱟᱹᱜᱩᱭᱟ ᱧᱮᱞ ᱡᱚᱝ ᱞᱟᱹᱜᱤᱫ ᱨᱩ ᱡᱚᱝ ᱞᱟᱹᱜᱤᱫ ᱟᱸᱡᱚᱢ ᱡᱚᱝ ᱞᱟᱹᱜᱤᱫ ᱟᱨ ᱚᱱᱟ ᱞᱩᱜᱩᱼᱵᱩᱨᱩ ᱢᱤᱫᱴᱟᱝ ᱱᱟᱯᱟᱭ ᱡᱟᱭᱜᱟ ᱠᱟᱱᱟ ᱚᱱᱟ ᱠᱚ ᱫᱮᱵᱽᱜᱩᱱ ᱡᱟᱭᱜᱟ ᱠᱟᱱᱟ ᱥᱚᱛᱛᱚ ᱫᱷᱚᱨᱚᱢ ᱥᱚᱛᱛᱚ ᱵᱮᱲᱟ ᱨᱮᱱᱟᱜ ᱠᱟᱛᱷᱟ ᱠᱟᱱᱟ ᱟᱨ ᱱᱤᱛᱳᱜ ᱨᱮᱦᱚᱸ ᱚᱸᱰᱮ ᱫᱚ ᱪᱚᱞᱚᱛ ᱟᱠᱟᱱᱟ ᱞᱩᱜᱩᱼᱵᱩᱨᱩ ᱨᱮᱫᱚ ᱢᱤᱫᱴᱟᱝ ᱞᱟᱠᱪᱟᱨ ᱠᱟᱛᱷᱟ ᱢᱮᱱᱟᱜᱼᱟ ᱡᱟᱦᱟᱸ ᱨᱮ ᱟᱛᱱᱟᱜ ᱫᱟᱨᱮ ᱵᱩᱴᱟᱹ ᱨᱮ ᱥᱮᱫᱟᱭ ᱠᱚ ᱫᱩᱯᱲᱩᱵ ᱞᱮᱱᱟ ᱠᱟᱛᱷᱟ ᱛᱟᱠᱚ ᱮᱨᱮᱭᱮᱱᱟ ᱠᱷᱚᱫᱮ ᱢᱟᱛᱠᱚᱢ ᱫᱟᱨᱮ ᱵᱩᱴᱟᱹ ᱨᱮ ᱫᱩᱲᱩᱵ ᱠᱟᱛᱮᱫ ᱠᱚ ᱟᱪᱟᱨ ᱞᱮᱫ ᱵᱤᱪᱟᱹᱨ ᱞᱮᱫ ᱠᱟᱛᱷᱟ ᱠᱚ ᱠᱷᱚᱫᱮᱭᱮᱱᱟ ᱟᱨ ᱞᱟᱲᱭᱟ ᱞᱚᱣᱟ ᱫᱟᱨᱮ ᱵᱩᱴᱟᱹ ᱨᱮ ᱫᱩᱲᱩᱵ ᱠᱟᱛᱮᱫ ᱚᱸᱰᱮ ᱠᱟᱛᱷᱟ ᱛᱟᱠᱚ ᱞᱟᱰᱮᱭᱮᱱᱟ ᱥᱟᱹᱨᱤ ᱥᱟᱨᱡᱚᱢ ᱫᱟᱨᱮ ᱵᱩᱴᱟᱹ ᱨᱮ ᱫᱩᱲᱩᱵ ᱠᱟᱛᱮᱫ ᱠᱟᱛᱷᱟ ᱥᱟᱹᱨᱤᱭᱮᱱᱟ ᱟᱨ ᱦᱚᱲ ᱠᱚ ᱱᱤᱛᱳᱜ ᱚᱱᱟ ᱥᱟᱹᱨᱤ ᱥᱟᱨᱡᱚᱢ ᱫᱟᱨᱮ ᱵᱩᱴᱟᱹᱨᱮ ᱚᱱᱟ ᱠᱷᱟᱹᱛᱤᱨ ᱟᱵᱚ ᱟᱹᱰᱤ ᱵᱚᱱ ᱠᱩᱥᱤᱭᱟᱜᱼᱟ ᱥᱟᱹᱨᱤ ᱥᱟᱨᱡᱚᱢ ᱫᱟᱨᱮ ᱵᱩᱴᱟᱹ ᱨᱮᱜᱮ ᱵᱚᱱ ᱫᱮᱵᱟ ᱥᱮᱵᱟᱭᱮᱫ ᱠᱚᱣᱟ ᱵᱚᱸᱜᱟᱼᱵᱩᱨᱩ ᱱᱤᱛᱳᱜ ᱦᱟᱹᱨᱤᱡᱽ ᱚᱱᱟᱫᱚ ᱪᱚᱞᱚᱛ ᱨᱮᱜᱮ ᱢᱮᱱᱟᱜᱼᱟ ᱚᱱᱟ ᱫᱚ ᱮᱴᱟᱜ ᱞᱟᱠᱪᱟᱨᱟᱱ ᱠᱟᱛᱷᱟ ᱠᱟᱱᱟ ᱚᱱᱟ ᱞᱩᱜᱩᱼᱵᱩᱨᱩ ᱨᱮᱜᱮ ᱟᱪᱟᱨ ᱢᱤᱫ ᱵᱤᱪᱟᱹᱨ ᱢᱤᱫ ᱠᱟᱛᱮᱫ ᱥᱟᱛᱥᱚ ᱯᱚᱱᱰᱤᱛ ᱵᱟᱵᱚᱱ ᱥᱚ ᱫᱮᱥ ᱨᱮᱱ ᱦᱚᱲ ᱫᱩᱲᱩᱵ ᱠᱟᱛᱮᱫ ᱟᱪᱟᱨ ᱞᱮᱫ ᱵᱤᱪᱟᱹᱨ ᱞᱮᱫ ᱛᱮᱠᱚ ᱱᱤᱛᱳᱜ ᱦᱟᱹᱨᱤᱡ ᱦᱚᱸ ᱚᱱᱟᱫᱚ ᱧᱮᱞ ᱡᱚᱝ ᱞᱟᱹᱜᱤᱫ ᱰᱷᱤᱝᱠᱤ ᱢᱮᱱᱟᱜᱼᱟ ᱫᱟᱜ ᱤᱭᱟᱹ ᱞᱮᱠᱟ ᱡᱮ ᱡᱚᱨᱚᱜ ᱠᱟᱱᱟ ᱚᱱᱟ ᱠᱚ ᱟᱹᱰᱤ ᱱᱟᱯᱟᱭ ᱵᱚ ᱠᱩᱥᱤᱭᱟᱜᱼᱟ ᱞᱩᱜᱩᱼᱵᱩᱨᱩ ᱫᱚ ᱢᱤᱫᱴᱟᱝ ᱢᱟᱹᱱᱢᱤ ᱠᱚᱣᱟᱜ ᱱᱟᱯᱟᱭ ᱡᱟᱭᱜᱟ ᱠᱟᱱᱟ ᱚᱱᱟ ᱠᱷᱟᱹᱛᱤᱨ ᱚᱱᱟ ᱞᱩᱜᱩᱼᱵᱩᱨᱩ ᱫᱚ ᱟᱹᱰᱤ ᱛᱮᱫ ᱠᱚ ᱠᱩᱥᱤᱭᱟᱜᱼᱟ ᱫᱟᱸᱥᱟᱭ ᱵᱚᱸᱜᱟ ᱟᱨ ᱥᱚᱦᱚᱨᱟᱭ ᱵᱚᱸᱜᱟ ᱠᱩᱱᱟᱹᱢᱤ ᱨᱮ ᱚᱱᱟᱫᱚ ᱦᱚᱲ ᱠᱚ ᱡᱟᱣᱨᱟᱜᱼᱟ ᱚᱱᱟ ᱠᱷᱟᱹᱛᱤᱨ ᱟᱵᱚ ᱥᱟᱱᱛᱟᱲ ᱥᱟᱶᱛᱟ ᱨᱮ ᱞᱩᱜᱩᱼᱵᱩᱨᱩ ᱢᱤᱫᱴᱟᱝ ᱥᱟᱸᱜᱷᱟᱨᱤᱭᱟᱹ ᱡᱟᱭᱜᱟ ᱠᱟᱱᱟ ᱢᱮᱱᱛᱮ ᱵᱚᱱ ᱢᱮᱛᱟᱜ